ᱥᱮᱛᱟᱜ ᱟᱹᱭᱩᱵ ᱤᱧ ᱟᱫᱷᱟ ᱜᱷᱚᱱᱴᱟ ᱠᱷᱚᱱᱟᱜ ᱮᱠ ᱜᱷᱚᱱᱴᱟ ᱠᱟᱛᱮᱫ ᱥᱚᱢᱚᱭᱤᱧ ᱚᱰᱳᱠᱟ ᱥᱮᱛᱟᱜ ᱨᱮ ᱯᱷᱨᱮᱹᱥ ᱵᱟᱲᱟ ᱠᱟᱛᱮᱫ ᱢᱚᱨᱱᱤᱝ ᱚᱣᱟᱨᱠ ᱫᱩ ᱠᱤᱞᱳᱢᱤᱴᱟᱨᱤᱧ ᱪᱟᱞᱟᱜᱼᱟ ᱟᱹᱭᱩᱵ ᱵᱮᱲᱟ ᱦᱚᱸ ᱚᱱᱠᱟᱜᱮ ᱫᱩ ᱠᱤᱞᱳᱢᱤᱴᱟᱨᱤᱧ ᱛᱟᱲᱟᱢ ᱵᱟᱲᱟᱭᱟ ᱛᱟᱲᱟᱢ ᱵᱟᱲᱟ ᱞᱮᱠᱷᱟᱱ ᱦᱚᱲᱢᱚ ᱠᱚᱦᱚᱸ ᱯᱷᱤᱴ ᱛᱟᱦᱮᱱᱟ ᱡᱤᱣᱤ ᱦᱚᱲᱢᱚ ᱟᱹᱰᱤ ᱵᱮᱥ ᱵᱩᱡᱷᱟᱹᱜᱼᱟ ᱫᱤᱢᱟᱜᱽ ᱠᱚᱦᱚᱸ ᱟᱹᱰᱤ ᱪᱚᱧᱪᱚᱞ ᱛᱟᱦᱮᱱᱟ ᱦᱚᱲᱢᱚ ᱯᱷᱤᱴ ᱛᱟᱦᱮᱱᱟ ᱨᱩᱣᱟᱹ ᱟᱡᱟᱨ ᱠᱚ ᱩᱱᱟᱹᱜ ᱞᱚᱜᱚᱱ ᱵᱟᱭ ᱧᱟᱼᱧᱟᱢᱟ ᱨᱩᱣᱟᱹ ᱟᱡᱟᱨ ᱠᱷᱚᱱ ᱵᱟᱧᱪᱟᱣ ᱞᱟᱹᱜᱤᱫ ᱦᱚᱲᱢᱚ ᱯᱷᱤᱴ ᱫᱚᱦᱚᱭ ᱞᱟᱹᱜᱤᱫ ᱥᱮᱛᱟᱜ ᱟᱨ ᱟᱹᱭᱩᱵ ᱵᱮᱲᱟ ᱫᱟᱲᱟ ᱫᱚ ᱫᱚᱨᱠᱟᱨ ᱠᱟᱱ ᱜᱮᱭᱟ ᱥᱮᱛᱟᱜ ᱟᱹᱭᱩᱵ ᱫᱟᱲᱟ ᱞᱮᱠᱷᱟᱱ ᱫᱚ ᱟᱹᱰᱤ ᱵᱮᱹᱥ ᱵᱩᱡᱷᱟᱹᱜᱼᱟ ᱟᱨ ᱨᱩᱣᱟᱹ ᱦᱚᱲᱢᱚ ᱠᱚᱦᱚᱸ ᱵᱟᱝ ᱡᱚᱴᱟᱣᱟ ᱚᱱᱟᱛᱮ ᱡᱚᱛᱚ ᱦᱚᱲ ᱜᱮ ᱥᱮᱛᱟᱜ ᱟᱹᱭᱩᱵ ᱠᱟᱹᱡ ᱫᱚ ᱫᱟᱲᱟ ᱫᱚᱨᱠᱟᱨ ᱠᱟᱱᱟ